ᱟᱵᱚ ᱵᱷᱟᱨᱚᱛ ᱫᱤᱥᱚᱢ ᱨᱮ ᱟᱵᱚᱣᱟᱜ ᱫᱚ ᱟᱹᱰᱤᱜᱟᱱ ᱯᱚᱨᱚᱵᱽ ᱛᱟᱵᱚ ᱢᱮᱱᱟᱜᱼᱟ ᱥᱚᱦᱚᱨᱟᱭ ᱢᱮᱱᱟᱜᱼᱟ ᱵᱟᱦᱟ ᱟᱵᱚ ᱫᱚ ᱚᱱᱟ ᱫᱚ ᱟᱹᱰᱤ ᱵᱚ ᱯᱟᱹᱛᱭᱟᱹᱣᱟᱜᱼᱟ ᱵᱚᱱ ᱟᱵᱚ ᱚᱱᱟ ᱥᱚᱦᱚᱨᱟᱭ ᱵᱟᱦᱟ ᱨᱮᱫᱚ ᱟᱵᱚ ᱦᱟᱺᱰᱤ ᱵᱚ ᱪᱚᱰᱚᱨᱟᱵᱚ ᱟᱨ ᱫᱤᱠᱩ ᱠᱚᱣᱟᱜ ᱫᱚ ᱩᱱᱠᱩ ᱟᱜ ᱦᱚᱸ ᱟᱹᱰᱤᱜᱟᱱ ᱢᱮᱱᱟᱜ ᱛᱟᱠᱚᱣᱟ ᱩᱱᱠᱩ ᱫᱩᱨᱜᱟᱹ ᱯᱩᱡᱟᱹ ᱠᱚ ᱢᱟᱱᱟᱣᱟᱠᱚ ᱠᱟᱹᱞᱤ ᱯᱩᱡᱟᱹ ᱠᱚ ᱢᱟᱱᱟᱣᱟᱠᱚ ᱡᱚᱛᱚ ᱨᱚᱠᱚᱢᱟᱜ ᱠᱚ ᱢᱟᱱᱟᱣᱟᱠᱚ ᱟᱠᱚᱨᱮᱱ ᱵᱷᱮᱜᱟᱨ ᱵᱚᱸᱜᱟ ᱟᱵᱚᱨᱮᱱ ᱵᱷᱮᱜᱟᱨ ᱵᱚᱸᱜᱟ ᱡᱚᱛᱚ ᱵᱷᱮᱜᱟᱨ ᱵᱷᱮᱜᱟᱨ ᱠᱚ ᱢᱟᱱᱟᱣᱟᱠᱚ ᱟᱵᱚ ᱫᱚ ᱵᱟᱦᱟ ᱥᱚᱦᱚᱨᱟᱭ ᱫᱚ ᱟᱹᱰᱤ ᱯᱟᱹᱛᱭᱟᱹᱣ ᱛᱟᱵᱚ ᱢᱮᱱᱟᱜᱼᱟ ᱮᱴᱟᱜ ᱠᱚᱫᱚ ᱩᱱᱠᱩᱣᱟᱜ ᱫᱚ ᱡᱟᱦᱟᱸ ᱠᱷᱨᱤᱥᱪᱟᱱ ᱞᱮᱠᱟ ᱛᱮ ᱢᱮᱱᱟᱜ ᱠᱚ ᱡᱟᱦᱟᱸᱭ ᱩᱱᱠᱩ ᱫᱚ ᱠᱷᱨᱤᱥᱴᱟᱱ ᱵᱚᱸᱜᱟ ᱠᱚ ᱢᱟᱱᱟᱣ ᱠᱚᱣᱟ ᱩᱱᱠᱩ ᱫᱚ ᱜᱤᱨᱡᱟᱹ ᱪᱟᱨᱡᱽ ᱨᱮᱠᱚ ᱵᱚᱸᱜᱟ ᱟᱠᱚᱣᱟᱠᱚ ᱛᱩᱲᱩᱠ ᱠᱚ ᱢᱮᱱᱟᱜ ᱠᱚᱣᱟ ᱩᱱᱠᱩ ᱢᱚᱥᱡᱤᱫ ᱨᱮᱠᱚ ᱵᱚᱸᱜᱟ ᱟᱠᱚᱣᱟ ᱠᱚ ᱚᱱᱠᱟᱜᱮ ᱟᱭᱢᱟ ᱵᱟᱝᱜᱟᱞᱤ ᱠᱚ ᱩᱱᱠᱩ ᱫᱚ ᱫᱩᱨᱜᱟᱹ ᱯᱩᱡᱟᱹ ᱠᱚ ᱢᱟᱱᱟᱣᱟᱠᱚ ᱟᱨ ᱟᱵᱚ ᱥᱟᱱᱛᱟᱲ ᱫᱚ ᱟᱵᱚ ᱫᱚ ᱟᱵᱚ ᱫᱚ ᱡᱟᱦᱮᱨ ᱨᱮᱵᱚ ᱵᱚᱸᱜᱟᱭᱟᱵᱚ ᱡᱟᱦᱮᱨ ᱨᱮ ᱦᱟᱺᱰᱤ ᱠᱚᱠᱚ ᱪᱚᱰᱚᱨᱟ ᱡᱚᱛᱚ ᱠᱤᱪᱷᱩ ᱚᱱᱟᱛᱮ ᱚᱱᱟᱛᱮ ᱟᱵᱚᱫᱚ ᱟᱹᱰᱤ ᱜᱮᱵᱚ ᱱᱟᱯᱟᱭᱟᱵᱚ ᱟᱵᱚᱨᱮᱱ ᱵᱚᱸᱜᱟ ᱦᱚᱸ ᱦᱟᱺᱰᱤ ᱠᱚᱜᱮ ᱵᱚᱱ ᱵᱚᱸᱜᱟᱣᱟᱠᱚᱣᱟᱵᱚᱱ ᱟᱨ ᱫᱤᱠᱩ ᱠᱚ ᱠᱚᱫᱚ ᱩᱱᱠᱩ ᱫᱚ ᱟᱭᱢᱟ ᱨᱚᱠᱚᱢ ᱵᱷᱳᱜᱽ ᱠᱚᱠᱚ ᱪᱟᱲᱦᱟᱣ ᱟᱠᱚᱣᱟᱠᱚ ᱟᱹᱰᱤ ᱠᱤᱪᱷᱩ ᱵᱷᱟᱹᱜᱤ ᱢᱮᱱᱟᱜᱼᱟ